ᱦᱮᱞᱳ ᱞᱚᱠᱠᱷᱚᱱᱤᱧ ᱢᱮᱱᱮᱜᱼᱟ ᱠᱟᱢᱫᱟ ᱵᱟᱡᱟᱨ ᱠᱷᱚᱱ ᱢᱮᱱᱠᱷᱟᱱ ᱜᱟᱹᱰᱤ ᱰᱟᱭᱵᱷᱟᱜᱮᱢ ᱞᱟᱹᱭᱮᱜᱼᱟ ᱛᱚ ᱟᱪᱪᱷᱟ ᱜᱟᱹᱰᱤ ᱫᱚ ᱯᱷᱟᱸᱠᱚ ᱜᱮ ᱢᱮᱱᱟᱜ ᱛᱟᱢᱟ ᱥᱮ ᱵᱟᱨ ᱥᱤᱧ ᱥᱤᱧ ᱯᱚᱨᱮ ᱢᱟᱱᱮ ᱵᱚᱞᱞᱟᱢᱯᱩᱨ ᱞᱮ ᱪᱟᱞᱟᱜᱼᱟ ᱟᱪᱪᱷᱟ ᱟᱢᱟᱜ ᱜᱟᱹᱰᱤ ᱠᱚᱫᱚ ᱴᱷᱤᱠᱼᱴᱷᱟᱠ ᱜᱮ ᱢᱮᱱᱟᱜᱼᱟ ᱥᱮ ᱥᱤᱴ ᱠᱚ ᱠᱚᱫᱚ ᱱᱟᱯᱟᱭ ᱜᱮᱭᱟ ᱥᱮ ᱮᱱᱠᱷᱟᱱ ᱫᱟᱲᱟᱱ ᱢᱟᱱᱮ ᱵᱟᱨᱥᱤᱧ ᱯᱚᱨ ᱞᱮ ᱪᱟᱞᱟᱜᱼᱟ ᱮᱱᱠᱷᱟᱱ ᱮᱱᱠᱷᱟᱱ ᱤᱫᱤ ᱠᱟᱛᱮ ᱟᱹᱜᱩ ᱞᱮᱢ ᱟᱹᱜᱩ ᱠᱟᱛᱮ ᱫᱚᱥᱨᱟ ᱚᱱᱟ ᱵᱷᱟᱲᱟ ᱠᱚᱫᱚ ᱦᱟᱸᱜ ᱞᱮ ᱮᱢᱟ ᱦᱟᱢᱟ ᱮᱱᱠᱷᱟᱱ ᱢᱟ ᱮᱱᱠᱷᱟᱱ ᱴᱷᱤᱠ ᱜᱮᱭᱟ ᱛᱚᱵᱮ ᱱᱤᱭᱟᱹ ᱠᱟᱛᱷᱟ ᱜᱮ ᱱᱚᱣᱟ ᱵᱟᱨ ᱥᱤᱧ ᱯᱚᱨᱮ ᱥᱟᱯᱲᱟᱣ ᱠᱟᱛᱮ ᱞᱮ ᱛᱟᱦᱮᱱ ᱠᱟᱱᱟ ᱟᱨ ᱟ ᱜᱩᱭᱟᱢ ᱠᱟᱢᱫᱟ ᱵᱟᱡᱟᱨ ᱛᱚᱵᱮ ᱠᱷᱟᱱ ᱱᱚᱰᱮ ᱜᱮᱞᱮ ᱛᱟᱦᱮᱱᱟ ᱥᱟᱯᱲᱟᱣ ᱠᱟᱛᱮ